ᱱᱮᱥ ᱫᱚ ᱵᱟᱸᱠᱩᱲᱟ ᱦᱚᱱᱚᱛ ᱨᱮ ᱫᱟᱜ ᱡᱟᱹᱲᱤ ᱫᱚ ᱟᱹᱰᱤ ᱡᱳᱨ ᱜᱮ ᱠᱷᱟᱨᱟᱵᱟ ᱴᱷᱤᱠ ᱴᱷᱟᱠ ᱫᱟᱜ ᱡᱟᱹᱲᱤ ᱜᱤ ᱵᱟᱝ ᱦᱩᱭ ᱟᱠᱟᱱᱟ ᱟᱨ ᱱᱚᱝᱠᱟ ᱵᱷᱟᱵ ᱛᱮ ᱨᱤᱛᱩ ᱫᱚᱭ ᱟᱥᱟᱨ ᱟᱠᱟᱫᱟ ᱥᱤᱛ ᱨᱤᱛᱩ ᱨᱮ ᱫᱚᱭ ᱨᱟᱵᱟᱝᱟ ᱟᱨ ᱵᱚᱨᱥᱟ ᱨᱤᱛᱩ ᱨᱮ ᱫᱚᱭ ᱫᱟᱜᱟ ᱟᱨ ᱜᱤᱨᱥᱚ ᱨᱤᱛᱩ ᱨᱮᱫᱚᱭ ᱥᱤᱛᱩᱝᱼᱟ ᱟᱨ ᱵᱚᱥᱚᱱᱛᱚ ᱨᱤᱛᱩ ᱨᱮ ᱫᱚ ᱱᱟᱱᱟ ᱦᱩᱱᱟᱹᱨ ᱡᱚ ᱵᱟᱦᱟᱜᱼᱟ ᱦᱚᱜᱼᱚᱭ ᱱᱚᱝᱠᱟ ᱵᱷᱟᱵ ᱛᱮ ᱨᱤᱛᱩ ᱫᱚᱭ ᱮᱥᱮᱨ ᱟᱠᱟᱫᱟ ᱟᱨ ᱨᱤᱛᱩ ᱨᱮᱱᱟᱜ ᱵᱚᱫᱚᱞ ᱫᱚ ᱱᱤᱛᱚᱜ ᱟᱹᱰᱤ ᱟᱭᱢᱟ ᱜᱮ ᱵᱚᱫᱚᱞ ᱟᱠᱟᱱᱟ ᱥᱤᱛ ᱨᱤᱛᱩ ᱨᱮ ᱴᱷᱤᱠ ᱴᱷᱟᱠ ᱨᱟᱵᱟᱝ ᱵᱟᱝ ᱵᱩᱡᱷᱟᱹᱜ ᱠᱟᱱᱟ ᱟᱨ ᱵᱚᱨᱥᱟ ᱨᱤᱛᱩ ᱨᱮ ᱫᱟᱜ ᱦᱚᱸ ᱴᱷᱤᱠ ᱴᱷᱟᱠ ᱵᱟᱭ ᱫᱟᱜ ᱮᱫᱟ ᱟᱨ ᱨᱤᱢᱤᱞ ᱠᱚᱜᱮ ᱟᱹᱰᱤ ᱵᱟᱹᱲᱛᱤ ᱥᱟᱰᱮ ᱠᱟᱱᱟ ᱟᱨ ᱵᱚᱥᱚᱱᱛᱚ ᱨᱤᱛᱩ ᱨᱮ ᱵᱟᱝ ᱡᱚ ᱵᱟᱦᱟᱜ ᱠᱟᱱᱟ ᱟᱨ ᱜᱤᱨᱥᱚ ᱨᱤᱛᱩ ᱨᱮᱫᱚ ᱟᱹᱰᱤ ᱡᱟᱹᱥᱛᱤ ᱥᱤᱛᱩᱝ ᱵᱩᱡᱷᱟᱹᱜ ᱠᱟᱱᱟ ᱦᱚᱜᱼᱚᱭ ᱱᱚᱝᱠᱟ ᱫᱤᱱᱟᱹᱢ ᱡᱤᱭᱚᱱ ᱨᱮ ᱟᱹᱰᱤ ᱜᱟᱱ ᱨᱤᱛᱩ ᱵᱚᱫᱚᱞ ᱵᱩᱡᱷᱟᱹᱜ ᱠᱟᱱᱟ